ᱟᱭᱢᱟ ᱯᱚᱛᱚᱵᱽ ᱜᱮ ᱤᱧ ᱴᱷᱮᱱ ᱢᱮᱱᱟᱜ ᱟᱠᱟᱫ ᱜᱮᱭᱟ ᱡᱟᱦᱟᱸ ᱫᱚ ᱥᱟᱹᱨᱤ ᱜᱷᱚᱴᱚᱱᱟ ᱪᱮᱛᱟᱱ ᱪᱮᱦᱟᱴᱤ ᱨᱮᱡᱩᱣᱟ ᱚᱱᱚᱞᱤᱭᱟᱹ ᱠᱚ ᱥᱟᱹᱨᱤ ᱜᱷᱚᱴᱚᱱ ᱠᱚ ᱪᱮᱛᱟᱱ ᱨᱮ ᱴᱮᱸᱦᱟᱴ ᱠᱟᱛᱮᱫ ᱜᱮ ᱡᱟᱹᱥᱛᱤ ᱯᱩᱸᱛᱷᱤ ᱯᱚᱛᱚᱵᱽ ᱠᱚᱫᱚ ᱠᱚ ᱚᱞ ᱟᱠᱟᱫᱟ ᱟᱨ ᱚᱱᱟ ᱠᱚ ᱯᱩᱸᱛᱷᱤ ᱠᱚ ᱯᱟᱲᱦᱟᱣ ᱠᱟᱛᱮᱫ ᱯᱟᱹᱴᱷᱣᱟᱹ ᱫᱚ ᱟᱠᱚ ᱞᱮᱠᱟᱛᱮ ᱥᱤᱠᱷᱱᱟᱹᱛ ᱠᱚ ᱦᱟᱢᱮᱴ ᱡᱚᱝ ᱠᱟᱱᱟ ᱥᱟᱶᱛᱟ ᱡᱤᱭᱚᱱ ᱵᱤᱰᱟᱹᱣ ᱡᱚᱠᱷᱚᱡ ᱢᱟᱱᱣᱟ ᱠᱚ ᱯᱩᱸᱛᱷᱤ ᱠᱷᱚᱱ ᱯᱟᱲᱦᱟᱣ ᱧᱟᱢ ᱥᱟᱹᱨᱤ ᱜᱷᱚᱴᱚᱱ ᱠᱚ ᱨᱮᱭᱟᱜ ᱥᱤᱠᱷᱱᱟᱹᱛ ᱠᱚ ᱚᱱᱟ ᱠᱟᱹᱢᱤ ᱨᱮᱠᱚ ᱞᱟᱜᱟᱣ ᱟᱠᱟᱫᱟ ᱟᱨ ᱮᱰᱮᱭᱟᱱᱟᱝ ᱢᱤᱫ ᱯᱚᱛᱚᱵᱽ ᱚᱞ ᱚᱱᱚᱞᱤᱭᱟᱹ ᱟᱜ ᱯᱚᱛᱚᱵᱽ ᱚᱞ ᱨᱮᱭᱟᱜ ᱜᱚᱨᱚᱡ ᱫᱚ ᱥᱟᱨᱛᱷᱚᱠᱚᱜ ᱛᱟᱠᱚᱣᱟ ᱤᱧ ᱴᱷᱮᱱ ᱚᱱᱠᱟᱱ ᱟᱭᱢᱟ ᱯᱚᱛᱚᱵ ᱠᱚᱜᱮ ᱢᱮᱱᱟᱜ ᱠᱟᱫᱟ ᱡᱟᱦᱟᱸ ᱫᱚ ᱚᱱᱚᱞᱤᱭᱟᱹ ᱠᱚ ᱥᱟᱹᱨᱤ ᱜᱷᱚᱴᱚᱱ ᱪᱮᱛᱟᱱ ᱴᱮᱸᱦᱟᱴ ᱠᱟᱛᱮᱫ ᱠᱚ ᱚᱞ ᱟᱠᱟᱫᱟ ᱟᱨ ᱚᱱᱟ ᱠᱚᱫᱚ ᱦᱳᱭᱳᱜ ᱠᱟᱱᱟ ᱥᱤᱨᱡᱚᱱ ᱢᱤᱫ ᱠᱤᱛᱟᱹ ᱜᱟᱭᱟᱱ ᱯᱩᱸᱛᱷᱤ ᱱᱟᱢᱟᱞᱤᱭᱟᱹ ᱛᱷᱟᱹᱨᱤ ᱫᱟᱠᱟᱨᱮ ᱢᱮᱫ ᱫᱟᱜ ᱟᱨᱦᱚᱸ ᱮᱢᱟᱱ ᱮᱢᱟᱱ ᱠᱚ ᱤᱧᱤᱧ ᱢᱚᱱᱮᱭᱟ ᱥᱟᱹᱨᱤ ᱜᱷᱚᱴᱚᱱ ᱠᱚ ᱥᱟᱵ ᱨᱟᱠᱟᱵᱽ ᱠᱟᱛᱮᱫ ᱜᱮ ᱴᱷᱤᱠ ᱥᱤᱠᱷᱱᱟᱹᱛ ᱫᱚ ᱦᱟᱹᱨ ᱟᱨᱡᱟᱣ ᱜᱟᱱᱚᱜᱼᱟ ᱟᱨ ᱚᱱᱚᱞᱤᱭᱟᱹ ᱠᱚ ᱯᱚᱛᱚᱵ ᱠᱚ ᱚᱱᱟ ᱠᱚᱜᱮ ᱠᱚ ᱚᱞ ᱥᱚᱫᱚᱨ ᱨᱟᱠᱟᱵᱽ ᱟᱠᱟᱫᱟ